ᱦᱮᱞᱳ ᱡᱚᱦᱟᱨ ᱜᱮ ᱯᱟᱠᱩᱲ ᱰᱤᱥᱴᱤᱠ ᱦᱚᱨᱤᱫᱟᱥᱯᱩᱨ ᱠᱷᱚᱱᱟᱜ ᱢᱟᱹᱡᱷᱤ ᱦᱟᱲᱟᱢ ᱠᱟᱱ ᱜᱮᱭᱟᱢ ᱛᱚ ᱠᱷᱚᱵᱚᱨ ᱫᱚ ᱱᱚᱣᱟ ᱴᱚᱞᱟ ᱯᱟᱲᱟ ᱠᱚᱨᱮᱱ ᱠᱚᱲᱟ ᱠᱚ ᱦᱮᱱᱟᱜ ᱠᱚᱜᱮᱭᱟ ᱥᱮ ᱵᱟᱦᱨᱮ ᱫᱤᱥᱚᱢ ᱠᱟᱹᱢᱤ ᱠᱚ ᱪᱟᱞᱟᱣ ᱵᱟᱲᱟ ᱠᱟᱱᱟ ᱡᱟᱦᱟᱱᱟᱜ ᱚᱲᱟᱜ ᱠᱚᱨᱮ ᱫᱚ ᱠᱟᱹᱢᱤ ᱠᱚᱫᱚ ᱵᱟᱹᱱᱩᱜ ᱛᱮ ᱟᱪᱪᱷᱟ ᱚᱱᱟᱜᱤᱧ ᱢᱮᱱᱮᱫ ᱛᱟᱦᱮᱸ ᱠᱟᱱ ᱵᱚᱞᱮ ᱵᱟᱠᱷᱟᱱ ᱫᱚ ᱤᱫᱤ ᱦᱩᱭ ᱠᱚᱜᱼᱟ ᱠᱟᱹᱢᱤᱛᱮ ᱚᱱᱛᱮ ᱢᱮᱱᱮᱫ ᱛᱟᱦᱮᱱᱤᱧ ᱡᱩᱫᱤ ᱢᱮᱱᱟᱜ ᱵᱟᱲᱟ ᱠᱚᱠᱷᱟᱱ ᱦᱟᱱᱟ ᱠᱚᱨᱮᱫ ᱠᱚᱲᱟ ᱠᱚ ᱦᱮᱡ ᱫᱚᱠᱚ ᱦᱤᱡᱩᱜ ᱜᱮᱭᱟ ᱵᱟᱝ ᱟᱭᱢᱟ ᱠᱚᱜᱮ ᱠᱟᱹᱢᱤ ᱫᱚᱠᱚ ᱪᱟᱞᱟᱣ ᱫᱚᱠᱚ ᱪᱟᱞᱟᱣ ᱠᱟᱱᱟ ᱵᱟᱝ ᱢᱮᱱᱫᱟᱹᱧ ᱟᱭᱢᱟ ᱫᱤᱱᱜᱮ ᱛᱚᱵᱮ ᱦᱩᱭ ᱦᱚᱸ ᱦᱩᱭᱱᱟ ᱵᱟᱝ ᱚ ᱚᱱᱟᱜᱤᱧ ᱢᱮᱱᱮᱫ ᱠᱟᱱ ᱛᱟᱦᱮᱱᱟ ᱵᱚᱞᱮ ᱚᱱᱟ ᱠᱚᱨᱮᱫ ᱡᱩᱫᱤ ᱠᱚᱲᱟ ᱠᱚ ᱢᱮᱱᱟᱜ ᱠᱚᱠᱷᱟᱱ ᱤᱧᱦᱚᱸ ᱚᱱᱛᱮ ᱜᱤᱧ ᱢᱮᱱᱮᱫ ᱛᱟᱦᱮᱱᱟ ᱡᱩᱫᱤ ᱢᱮᱱᱟᱜ ᱵᱟᱲᱟ ᱠᱚᱠᱷᱟᱱ ᱫᱚ ᱵᱚᱞᱮ ᱚᱱᱟᱜᱤᱧ ᱢᱮᱱᱮᱫ ᱛᱟᱦᱮᱱᱟ ᱤᱫᱤ ᱠᱚᱣᱟᱧ ᱤᱧᱫᱚ ᱱᱚᱛᱮ ᱞᱤᱴᱤ ᱯᱟᱲᱟ ᱥᱮᱫ ᱠᱷᱚᱱ ᱦᱟᱸᱜ ᱴᱷᱤᱠ ᱜᱮᱭᱟ ᱞᱟᱹᱭᱟᱢ ᱦᱟᱸᱜ ᱛᱚᱵᱮ ᱯᱷᱳᱱᱟᱢ ᱦᱟᱸᱜ ᱛᱚᱵᱮ ᱦᱮᱸ ᱛᱚ